ᱚᱲᱟᱜ ᱥᱚᱝᱥᱟᱨ ᱨᱮᱫᱚ ᱟᱹᱰᱤ ᱨᱚᱠᱚᱢ ᱠᱟᱹᱢᱤ ᱠᱟᱹᱥᱱᱤ ᱢᱮᱱᱟᱜᱼᱟ ᱡᱮᱞᱮᱠᱟ ᱜᱟᱹᱭ ᱠᱟᱰᱟ ᱢᱤᱦᱩ ᱢᱮᱨᱚᱢ ᱡᱚᱜᱟᱣ ᱡᱚᱛᱚᱱ ᱦᱩᱭᱩᱜᱼᱟ ᱜᱚᱲᱟ ᱠᱚ ᱨᱮ ᱠᱷᱚᱱᱟᱜ ᱜᱩᱨᱤᱡ ᱠᱚ ᱜᱤᱰᱤᱠᱟᱜ ᱦᱩᱭᱩᱜᱼᱟ ᱡᱚᱜ ᱨᱟᱪᱟ ᱦᱩᱭᱩᱜᱼᱟ ᱫᱟᱠᱟ ᱠᱚ ᱩᱛᱩ ᱠᱚ ᱪᱚᱸᱫᱟ ᱦᱩᱭᱩᱜᱼᱟ ᱟᱭᱳ ᱦᱚᱲᱠᱚ ᱪᱚᱸᱫᱟᱭᱟ ᱟᱨ ᱟᱭᱢᱟ ᱠᱟᱹᱢᱤ ᱦᱚᱨᱟ ᱜᱮ ᱢᱮᱱᱟᱜᱼᱟ ᱤᱥᱤ ᱠᱚ ᱟᱨᱟᱲ ᱠᱚ ᱱᱟᱦᱮᱞ ᱠᱚ ᱵᱮᱱᱟᱣ ᱦᱩᱭᱩᱜᱼᱟ ᱟᱨ ᱡᱚᱢᱟᱜ ᱧᱩᱣᱟᱜ ᱠᱚᱦᱚᱸ ᱟᱨᱡᱟᱣ ᱦᱩᱭᱩᱜᱼᱟ ᱟᱨ ᱚᱱᱟᱠᱚ ᱟᱨᱡᱟᱣ ᱞᱟᱹᱜᱤᱫ ᱛᱮᱫᱚ ᱰᱟᱝᱨᱤ ᱠᱟᱰᱟ ᱦᱚᱸᱠᱚ ᱫᱚᱨᱠᱟᱨᱚᱜᱼᱟ ᱱᱟᱦᱮᱞ ᱦᱚᱸ ᱫᱚᱨᱠᱟᱨᱚᱜᱼᱟ ᱟᱫᱚ ᱚᱱᱟ ᱠᱚ ᱱᱟᱯᱟᱭ ᱚᱠᱚᱡᱛᱮ ᱡᱚᱜᱟᱣ ᱡᱚᱛᱚᱱ ᱦᱩᱭᱩᱜᱼᱟ ᱟᱨ ᱵᱚᱪᱷᱚᱨ ᱵᱚᱪᱷᱚᱨ ᱪᱟᱥ ᱠᱟᱹᱢᱤ ᱨᱮ ᱞᱟᱜᱟᱣ ᱦᱩᱭᱩᱜᱼᱟ ᱠᱷᱚᱛ ᱠᱚ ᱰᱟᱝᱨᱤ ᱠᱚ ᱰᱷᱮᱨ ᱫᱚᱦᱚᱞᱮᱠᱚ ᱠᱷᱟᱱ ᱠᱷᱚᱛ ᱦᱚᱸ ᱱᱟᱯᱟᱭ ᱜᱮ ᱦᱩᱭᱩᱜᱼᱟ ᱦᱩᱲᱩ ᱦᱚᱸ ᱪᱟᱥ ᱱᱟᱯᱟᱭ ᱜᱮ ᱟᱨᱡᱟᱣᱟᱜᱼᱟ ᱯᱷᱚᱞᱚᱱ ᱦᱚᱸ ᱱᱟᱯᱟᱭ ᱜᱮ ᱦᱩᱭᱩᱜᱼᱟ ᱱᱚᱜᱼᱚᱭ ᱱᱚᱝᱠᱟ ᱛᱮ ᱱᱟᱯᱟᱭ ᱚᱠᱚᱡ ᱪᱟᱥ ᱵᱟᱥ ᱚᱲᱟᱜ ᱨᱮᱱᱟᱜ ᱠᱟᱹᱢᱤ ᱠᱟᱹᱥᱱᱤᱫᱚ ᱪᱟᱞᱟᱜ ᱛᱟᱵᱚᱱᱟ ᱱᱚᱜᱼᱚᱭ ᱱᱚᱝᱠᱟ